ᱥᱟᱱᱛᱟᱞᱤ ᱯᱟᱹᱨᱥᱤ ᱠᱩᱥᱤ ᱨᱮᱱᱟᱜ ᱠᱟᱨᱚᱱ ᱫᱚ ᱦᱩᱭᱩᱜ ᱠᱟᱱᱟ ᱱᱚᱶᱟ ᱜᱮ ᱡᱮ ᱤᱧ ᱢᱤᱫᱴᱮᱱ ᱟᱹᱫᱤᱵᱟᱥᱤ ᱦᱚᱲ ᱠᱟᱹᱱᱟᱹᱧ ᱥᱟᱱᱛᱟᱞ ᱦᱚᱲ ᱠᱟᱹᱱᱟᱹᱧ ᱚᱱᱟ ᱦᱚᱸ ᱥᱮ ᱱᱚᱶᱟ ᱦᱚᱸ ᱡᱮ ᱥᱟᱱᱛᱟᱞᱤ ᱯᱟᱹᱨᱥᱤ ᱫᱚ ᱜᱳᱞᱳᱴᱟᱞ ᱪᱮᱠ ᱥᱮᱞᱮᱫ ᱯᱟᱹᱨᱥᱤ ᱠᱟᱱᱟ ᱱᱚᱶᱟ ᱨᱮᱫᱚ ᱢᱤᱫᱴᱮᱱ ᱦᱚᱲ ᱥᱮ ᱢᱤᱫᱴᱮᱱ ᱫᱩᱨᱤᱵᱽ ᱡᱟᱦᱟᱸ ᱨᱮ ᱩᱱᱤᱭᱟᱜ ᱢᱚᱱᱮᱨᱮ ᱪᱮᱫ ᱪᱟᱞᱟᱜ ᱠᱟᱱᱟ ᱚᱱᱟ ᱦᱚᱸ ᱢᱚᱡ ᱛᱮ ᱯᱩᱥᱴᱟᱹᱣ ᱛᱮᱢ ᱞᱟᱹᱭ ᱫᱟᱲᱮᱭᱟᱜᱼᱟ ᱥᱮ ᱦᱟᱹᱱᱤ ᱪᱮᱸᱬᱮᱭ ᱟᱵᱽ ᱟᱠᱟᱱᱟ ᱚᱱᱟ ᱦᱚᱸ ᱟᱵᱚᱜ ᱠᱟᱛᱷᱟ ᱢᱮᱱᱟᱜᱼᱟ ᱟᱯ ᱫᱚ ᱵᱟᱝ ᱢᱟᱱᱮ ᱟᱹᱰᱤ ᱢᱚᱡ ᱢᱤᱫᱴᱮᱱ ᱵᱷᱟᱥᱟ ᱠᱟᱱᱟ ᱡᱟᱦᱟᱸ ᱨᱮᱫᱚ ᱡᱚᱛᱚ ᱢᱤᱫ ᱡᱚᱛᱚ ᱠᱤᱪᱷᱩ ᱵᱩᱡᱷᱟᱹᱣ ᱚᱪᱚᱭᱟ ᱢᱤᱫᱴᱮᱱ ᱢᱤᱫᱴᱮᱢ ᱡᱤᱱᱤᱥ ᱦᱚᱢ ᱟᱹᱰᱤ ᱢᱚᱡ ᱛᱮᱢ ᱵᱩᱡᱷᱟᱹᱣ ᱚᱪᱚ ᱫᱟᱲᱮᱭᱟᱜᱼᱟ ᱚᱱᱟ ᱠᱷᱟᱹᱛᱤᱨ ᱛᱮ ᱱᱚᱶᱟ ᱵᱷᱟᱥᱟ ᱫᱚ ᱟᱹᱰᱤ ᱡᱳᱨᱜᱮᱧ ᱠᱩᱥᱤᱭᱟᱜᱼᱟ